ᱵᱟᱦᱟ ᱢᱟᱜ ᱢᱚᱬᱮ ᱥᱚᱦᱨᱟᱭ ᱡᱚᱢ ᱥᱤᱢ ᱠᱚ ᱥᱟᱶᱛᱟ ᱨᱮᱭᱟᱜ ᱠᱟᱹᱢᱤᱦᱚᱨᱟ ᱢᱮᱱᱟᱜᱼᱟ ᱡᱟᱦᱟᱸ ᱥᱟᱱᱟᱢ ᱦᱚᱲ ᱡᱟᱣᱨᱟ ᱠᱟᱛᱮᱫ ᱠᱚ ᱢᱟᱱᱟᱣᱟ ᱟᱞᱮ ᱫᱚ ᱵᱟᱦᱟ ᱢᱟᱜ ᱢᱚᱬᱮ ᱞᱮ ᱢᱟᱱᱟᱣᱟ ᱵᱟᱦᱟ ᱵᱚᱸᱜᱟᱨᱮ ᱩᱢ ᱢᱟᱦᱟ ᱥᱟᱨᱫᱤ ᱢᱟᱦᱟ ᱟᱨ ᱵᱟᱥᱠᱮ ᱢᱟᱦᱟ ᱢᱮᱱᱟᱜᱼᱟ ᱩᱢ ᱢᱟᱦᱟ ᱨᱮᱫᱚ ᱵᱚᱸᱜᱟᱼᱵᱩᱨᱩ ᱞᱮ ᱟᱹᱜᱩ ᱠᱟᱛᱮᱫ ᱞᱮ ᱫᱚᱦᱚ ᱠᱚᱣᱟ ᱟᱨ ᱡᱟᱦᱮᱨ ᱛᱷᱟᱱ ᱠᱚᱞᱮ ᱥᱟᱡᱟᱣᱟ ᱥᱟᱹᱨᱫᱤ ᱢᱟᱦᱟ ᱨᱮᱫᱚᱞᱮ ᱵᱚᱸᱜᱟᱼᱵᱩᱨᱩᱭᱟ ᱮᱱᱮᱡ ᱥᱮᱨᱮᱧ ᱠᱟᱛᱮᱫ ᱵᱚᱸᱜᱟᱼᱵᱩᱨᱩᱞᱮ ᱨᱟᱹᱥᱠᱟᱹ ᱦᱚᱪᱚ ᱠᱚᱣᱟ ᱟᱨ ᱵᱟᱥᱠᱮ ᱢᱟᱦᱟ ᱨᱮᱫᱚ ᱫᱟᱜ ᱠᱚᱞᱮ ᱫᱩᱞᱟ ᱟᱨ ᱟᱞᱮᱞᱮ ᱨᱟᱹᱥᱠᱟᱹᱭᱟ ᱟᱞᱮ ᱫᱚ ᱵᱟᱯᱞᱟ ᱨᱮ ᱥᱟᱨᱡᱚᱢ ᱰᱟᱹᱨ ᱵᱤᱫᱽ ᱠᱟᱛᱮᱫ ᱞᱮ ᱵᱟᱯᱞᱟᱜᱼᱟ ᱟᱨ ᱥᱮᱸᱜᱮᱞ ᱥᱟᱹᱠᱷᱤ ᱠᱟᱛᱮᱫ ᱞᱮ ᱵᱟᱯᱞᱜᱼᱟ ᱜᱤᱫᱽᱨᱟᱹ ᱠᱚ ᱡᱟᱱᱟᱢ ᱞᱮᱱᱠᱷᱟᱱ ᱪᱷᱟᱹᱴᱭᱟᱹᱨ ᱠᱟᱛᱮᱫ ᱥᱟᱶᱛᱟ ᱨᱮᱞᱮ ᱥᱟᱶᱛᱟ ᱛᱟᱞᱟ ᱠᱚᱣᱟ ᱡᱟᱦᱟᱸ ᱞᱮᱠᱟ ᱠᱟᱛᱮᱫ ᱤᱧ ᱫᱚ ᱢᱮᱫᱴᱮᱱ ᱜᱟᱛᱟᱠ ᱦᱤᱥᱟᱹᱵ ᱛᱤᱧ ᱢᱟᱱᱟᱜᱼᱟ